ᱮᱭᱟ ᱵᱟᱹᱵᱩ ᱤᱧ ᱯᱩᱨᱩᱞᱤᱭᱟ ᱪᱟᱞᱟᱜ ᱞᱟᱹᱜᱤᱫᱛᱮ ᱛᱤᱱᱨᱮᱧ ᱢᱮᱛᱟᱫ ᱢᱮᱭᱟ ᱵᱩᱠᱞᱮᱫᱟᱹᱧ ᱜᱟᱹᱰᱤ ᱛᱚᱵᱮ ᱟᱥᱚᱞᱫᱚ ᱦᱩᱭᱩᱜ ᱠᱟᱱᱟ ᱴᱟᱭᱤᱢ ᱢᱟᱪᱷᱟᱨᱮ ᱠᱟᱹᱴᱤᱡ ᱵᱟᱢ ᱟᱹᱜᱩᱟᱫᱤᱧᱟᱹ ᱜᱟᱹᱰᱤ ᱚᱱᱟᱛᱮ ᱱᱤᱛᱚᱜ ᱫᱚ ᱵᱟᱧ ᱥᱮᱱᱚᱜ ᱠᱟᱱᱟ ᱛᱚᱵᱮ ᱞᱟᱹᱭᱟᱢ ᱠᱟᱹᱱᱟᱹᱧ ᱛᱟᱨᱯᱚᱨᱮ ᱡᱚᱠᱷᱚᱱᱼᱦᱟᱜ ᱤᱧ ᱥᱮᱱᱚᱜᱼᱟ ᱥᱮ ᱟᱨᱚ ᱩᱱ ᱡᱚᱠᱷᱟᱱ ᱫᱚ ᱚᱱᱟ ᱜᱟᱹᱰᱤᱫᱚᱢ ᱟᱹᱜᱩᱣᱟᱧᱟᱹ ᱴᱟᱭᱤᱢ ᱢᱟᱪᱷᱟ ᱨᱮᱜᱮ ᱚᱱᱟᱜᱮᱧ ᱢᱮᱛᱟᱣᱟᱢ ᱠᱟᱱᱟ